ᱠᱟᱹᱴᱤᱡ ᱠᱷᱚᱱᱜᱮ ᱥᱟᱱᱛᱟᱞ ᱯᱟᱹᱨᱥᱤᱛᱮ ᱜᱚᱜᱚ ᱵᱟᱵᱟ ᱴᱷᱮᱱ ᱠᱷᱚᱱᱤᱧ ᱪᱮᱫ ᱠᱟᱫᱟ ᱟᱨ ᱟᱞᱮ ᱜᱷᱟᱸᱨᱚᱧᱡᱽ ᱨᱮᱱ ᱡᱚᱛᱚ ᱦᱚᱲ ᱜᱮ ᱥᱟᱱᱛᱟᱞ ᱯᱟᱹᱨᱥᱤ ᱛᱮᱜᱮ ᱠᱚ ᱨᱚᱲᱼᱟ ᱠᱟᱴᱤᱡ ᱠᱷᱚᱱ ᱜᱮ ᱥᱟᱱᱛᱟᱞ ᱯᱟᱹᱨᱥᱤ ᱛᱮᱜᱮ ᱠᱚ ᱪᱮᱨᱮᱪ ᱦᱟᱨᱟᱣ ᱠᱟᱫᱤᱧᱟ ᱚᱱᱟᱛᱮ ᱤᱧᱦᱚᱸ ᱥᱟᱱᱛᱟᱞ ᱯᱟᱹᱨᱥᱤ ᱛᱮᱜᱮ ᱤᱧ ᱦᱚᱸᱧ ᱨᱚᱲᱼᱟ ᱟᱨ ᱱᱤᱭᱟᱹ ᱟᱞᱮ ᱟᱹᱛᱩ ᱴᱚᱞᱟ ᱨᱮᱱ ᱡᱚᱛᱚ ᱦᱚᱲ ᱜᱮ ᱥᱟᱱᱛᱟᱞ ᱯᱟᱹᱨᱥᱤ ᱛᱮᱜᱮ ᱠᱚ ᱨᱚᱲᱼᱟ ᱟᱨ ᱡᱟᱸᱦᱟᱛᱮ ᱪᱟᱞᱟᱜ ᱦᱚᱨ ᱨᱮᱦᱚᱸ ᱡᱟᱸᱦᱟᱭ ᱥᱟᱛᱮᱜ ᱧᱟᱯᱟᱢᱚᱜ ᱨᱮ ᱛᱚᱠᱷᱚᱱ ᱦᱚᱸ ᱥᱟᱶᱛᱟᱞᱤ ᱯᱟᱹᱨᱥᱤ ᱛᱮᱜᱮ ᱞᱮ ᱨᱚᱲᱼᱟ ᱟᱨ ᱱᱮᱛᱟᱨ ᱫᱚ ᱤᱥᱠᱩᱞ ᱠᱚᱞᱮᱡ ᱡᱚᱛᱚ ᱜᱮ ᱥᱟᱱᱛᱟᱞ ᱯᱟᱹᱨᱥᱤ ᱞᱟᱦᱟᱜ ᱞᱟᱹᱜᱤᱫ ᱛᱮ ᱡᱚᱛᱚ ᱦᱚᱲ ᱥᱟᱶᱛᱟᱞ ᱯᱟᱹᱨᱥᱤ ᱛᱮᱜᱮᱠᱩ ᱯᱟᱲᱦᱟᱜ ᱠᱩ ᱥᱮᱲᱟᱭᱮᱫᱟ ᱡᱟᱛᱮ ᱥᱟᱶᱛᱟᱞ ᱯᱟᱹᱨᱥᱤ ᱟᱨᱚ ᱞᱟᱦᱟᱜ ᱞᱟᱹᱜᱤᱫ ᱥᱟᱱᱛᱟᱞ ᱯᱟᱹᱨᱥᱤ ᱫᱚ ᱡᱚᱫᱤ ᱵᱟᱵᱚ ᱨᱚᱲ ᱞᱮᱠᱷᱟᱱ ᱡᱚᱛᱚ ᱟᱫᱚᱜᱼᱟ ᱚᱱᱟᱛᱮ ᱡᱚᱛᱚ ᱥᱟᱱᱛᱟᱞ ᱯᱟᱹᱨᱥᱤ ᱯᱟᱹᱨᱥᱤ ᱜᱮ ᱨᱚᱲ ᱦᱩᱭᱩᱜᱼᱟ